ᱦᱮᱞᱳ ᱦᱮᱱᱟᱜ ᱫᱚ ᱦᱮᱱᱟᱜ ᱜᱮᱭᱟ ᱟᱞᱮ ᱤᱭᱟᱹᱨᱮ ᱦᱚᱥᱯᱤᱴᱟᱞᱨᱮ ᱟᱫᱚ ᱜᱤᱫᱽᱨᱟᱹ ᱵᱟᱢ ᱟᱹᱜᱩ ᱞᱮᱠᱷᱟᱱ ᱪᱤᱠᱟᱹᱛᱮᱧ ᱞᱟᱹᱭ ᱠᱮᱭᱟ ᱪᱮᱫᱠᱟᱭ ᱨᱩᱣᱟᱹᱜ ᱠᱟᱱᱟ ᱛᱟᱣ ᱦᱚᱥᱯᱤᱴᱟᱞ ᱨᱮᱫᱚ ᱡᱚᱛᱚᱜᱮ ᱨᱟᱱ ᱨᱮᱱᱟᱜ ᱫᱚ ᱵᱮᱵᱚᱥᱛᱷᱟ ᱢᱮᱱᱟᱜᱼᱟ ᱟᱫᱚ ᱵᱟᱝ ᱯᱟᱹᱴᱤᱞᱮ ᱨᱮᱦᱚᱸ ᱜᱟᱱᱚᱜᱼᱟ ᱨᱟᱱ ᱛᱮᱦᱚᱸ ᱠᱚᱢᱚᱜ ᱜᱮᱭᱟ ᱫᱚᱥᱫᱤᱱ ᱫᱚ ᱟᱨᱠᱤ ᱴᱷᱟᱱᱰᱟ ᱠᱚᱨᱮᱜ ᱤᱭᱟᱹ ᱠᱚᱨᱮᱜ ᱫᱚᱦᱚ ᱵᱟᱝ ᱜᱟᱱᱚᱜᱼᱟ ᱴᱷᱤᱠ ᱜᱮᱭᱟ ᱛᱚᱵᱮ ᱟᱹᱜᱩᱭᱮᱯᱮ